ᱯᱷᱟᱹᱜᱩᱱ ᱵᱚᱸᱜᱟ ᱫᱚᱵᱚᱱ ᱵᱟᱦᱟᱜᱼᱟ ᱵᱟᱦᱟ ᱪᱟᱸᱫᱚᱭ ᱢᱩᱞᱩᱜ ᱞᱮᱱᱠᱷᱟᱱ ᱩᱢ ᱦᱤᱞᱳᱜ ᱵᱷᱤᱱᱟᱹ ᱠᱚ ᱥᱮᱨᱮᱧᱟ ᱱᱟᱭᱠᱮ ᱨᱟᱪᱟ ᱠᱷᱚᱡ ᱢᱟᱨᱟᱝ ᱵᱩᱨᱩ ᱥᱟᱨᱮᱭ ᱛᱩᱧᱟ ᱡᱟᱦᱮᱨ ᱟᱭᱩ ᱫᱟᱹᱣᱲᱟᱹ ᱰᱟᱹᱞᱤᱭ ᱥᱟᱵᱟ ᱡᱟᱦᱮᱨ ᱵᱩᱴᱟᱹᱭ ᱡᱚᱜᱟ ᱪᱷᱚᱸᱪ ᱜᱚᱵᱚᱨ ᱜᱮᱡ ᱜᱩᱨᱤᱡ ᱡᱚᱛᱚ ᱚᱱᱟᱫᱚ ᱩᱢ ᱦᱤᱞᱳᱜ ᱨᱮᱱᱟᱜ ᱥᱮᱨᱮᱧ ᱟᱨ ᱵᱟᱸᱜᱟᱱ ᱦᱤᱞᱳᱜ ᱨᱮᱱᱟᱜ ᱥᱮᱨᱮᱧ ᱦᱚᱸ ᱚᱱᱠᱟᱜᱮ ᱡᱟᱦᱮᱨ ᱵᱚᱸᱜᱟ ᱨᱮ ᱡᱟᱦᱮᱨ ᱵᱩᱴᱟᱹ ᱨᱮ ᱡᱟᱱᱟᱢᱟᱠᱟᱱ ᱡᱟᱦᱮᱨ ᱟᱭᱳ ᱫᱩᱲᱩᱵ ᱟᱠᱟᱱ ᱢᱟᱨᱟᱝ ᱵᱩᱨᱩ ᱫᱷᱤᱨᱤ ᱜᱟᱲ ᱨᱮ ᱚᱱᱟ ᱦᱩᱭᱱᱟ ᱵᱚᱸᱜᱟᱜ ᱦᱤᱞᱳᱜ ᱨᱮᱱᱟᱜ ᱥᱮᱨᱮᱧ ᱩᱢ ᱦᱤᱞᱳᱜ ᱫᱟᱠᱟᱭ ᱦᱤᱞᱳᱜ ᱨᱮᱱᱟᱜ ᱤᱧ ᱞᱟᱹᱭ ᱠᱮᱫᱟ ᱟᱫᱚ ᱠᱩᱞᱦᱤ ᱠᱩᱞᱦᱤ ᱛᱮ ᱟᱥᱮᱱ ᱨᱮᱱᱟᱜ ᱚᱱᱮ ᱡᱮᱵᱚᱱ ᱥᱤᱨᱤᱧ ᱠᱩᱞᱦᱤ ᱠᱩᱞᱦᱤ ᱛᱮ ᱱᱟᱭᱠᱮᱭ ᱫᱟᱨᱟᱭ ᱫᱮᱱ ᱜᱟᱸᱰᱚ ᱫᱮᱱ ᱛᱷᱟᱹᱨᱤ ᱱᱟᱭᱠᱮ ᱫᱚᱵᱚᱱ ᱡᱟᱸᱜᱟ ᱫᱟᱜᱮᱭᱟ ᱚᱱᱟ ᱫᱚ ᱡᱟᱞᱮ ᱦᱤᱞᱳᱜ ᱨᱮᱱᱟᱜ ᱥᱤᱨᱤᱧ ᱟᱫᱚ ᱚᱱᱠᱟ ᱜᱤ ᱚᱱᱟ ᱧᱮᱞ ᱧᱮᱞ ᱛᱮ ᱠᱟᱹᱢᱤᱦᱚᱨᱟ ᱫᱚ ᱚᱱᱠᱟ ᱜᱮᱵᱚᱱ ᱞᱟᱜᱟᱣ ᱤᱫᱤᱭᱫᱟ ᱡᱮᱢᱚᱱ ᱜᱤᱫᱟᱹᱨ ᱯᱤᱫᱟᱹᱨ ᱠᱚ ᱪᱤᱫᱞᱮᱠᱟ ᱞᱮ ᱥᱮᱬᱟ ᱤᱫᱤᱭᱫᱟ ᱚᱱᱠᱟ ᱜᱮ ᱥᱮᱬᱟ ᱤᱫᱤᱭᱟᱠᱚ ᱦᱩᱭᱩᱜ ᱠᱟᱱᱟ ᱤᱧᱫᱩᱧ ᱢᱮᱱᱟ ᱱᱚᱝᱠᱟ ᱜᱮ ᱫᱤᱥᱚᱢ ᱨᱮᱱᱟᱜ ᱠᱟᱹᱢᱤᱦᱚᱨᱟ ᱫᱚ ᱡᱟᱱᱤᱡ ᱥᱚᱢᱟᱱ ᱜᱮᱭᱟ ᱵᱟᱦᱟ ᱵᱚᱸᱜᱟ ᱨᱮᱭᱟᱜ ᱫᱚ ᱚᱵᱟᱦᱟ ᱞᱮᱠᱟᱜᱮ ᱟᱨ ᱯᱟᱛᱟ ᱨᱮᱦᱚᱸ ᱚᱱᱠᱟ ᱜᱮ ᱯᱟᱛᱟ ᱞᱟᱜᱽᱬᱮ ᱦᱚᱸ ᱞᱟᱛᱟᱨ ᱨᱮᱫᱚ ᱪᱟᱨᱟ ᱢᱮᱥᱟ ᱪᱮᱛᱟᱱ ᱨᱮᱫᱚ ᱡᱚᱞᱟ ᱰᱟᱝ ᱠᱚ ᱥᱤᱨᱤᱧ ᱫᱚ ᱵᱷᱚᱠᱛᱟ ᱠᱤᱱ ᱟᱹᱪᱩᱨᱚᱜᱼᱟ ᱚᱱᱟ ᱫᱚ ᱯᱟᱛᱟ ᱞᱟᱜᱽᱬᱮ ᱟᱨ ᱵᱟᱦᱟ ᱨᱮᱫᱚ ᱪᱷᱟᱢᱰᱟ ᱞᱟᱛᱟᱨ ᱨᱮᱫᱚ ᱚᱱᱟ ᱯᱟᱨᱚᱢᱮᱱᱟ ᱵᱟᱦᱟ ᱨᱮᱱᱟᱜ ᱪᱷᱟᱢᱰᱟ ᱞᱟᱛᱟᱨ ᱨᱮ ᱮᱵᱟᱨᱮ ᱵᱟᱯᱞᱟ ᱨᱮᱱᱟᱜ ᱪᱷᱟᱢᱰᱟ ᱞᱟᱛᱟᱨ ᱨᱮᱫᱚ ᱚᱠᱚᱭ ᱟᱴᱮᱫ ᱠᱮᱫᱟ ᱜᱩᱸᱰᱟᱹ ᱵᱩᱥᱩᱵ ᱥᱤᱨᱤᱧ ᱫᱚᱠᱚ ᱮᱦᱚᱵ ᱨᱮ ᱱᱚᱣᱟ ᱜᱩᱸᱰᱟᱹ ᱵᱩᱥᱩᱵ ᱫᱚ ᱞᱮᱵᱮᱫ ᱛᱮᱜᱤᱧᱲ ᱜᱩᱸᱰᱟᱹᱭᱟ ᱟᱨ ᱦᱟᱹᱲᱭᱟᱹᱨ ᱫᱩᱵᱤ ᱜᱟᱸᱥ ᱦᱩᱧ ᱚᱢᱚᱱ ᱚᱪᱚᱭᱟ ᱚᱱᱟ ᱫᱚ ᱵᱟᱯᱞᱟ ᱥᱮᱨᱮᱧ ᱥᱚᱦᱨᱟᱭ ᱨᱮᱦᱚᱸ ᱚᱱᱠᱟ ᱜᱮ ᱩᱢᱩᱜ ᱟᱵᱚᱱ ᱱᱟᱲᱠᱟᱜᱼᱟᱵᱚᱱ ᱥᱚᱦᱨᱟᱭ ᱫᱚᱵᱚᱱ ᱱᱟᱜᱩᱭᱟ ᱟᱨ ᱵᱚᱱ ᱵᱚᱸᱜᱟᱜᱼᱟ ᱢᱟᱨᱟᱝ ᱚᱲᱟᱜ ᱵᱷᱤᱛᱟᱹᱨ ᱨᱮ ᱩᱢ ᱦᱤᱞᱳᱜ ᱵᱚᱱ ᱮᱦᱚᱵᱟ ᱫᱟᱠᱟ ᱦᱤᱞᱳᱜ ᱵᱚᱱ ᱵᱚᱸᱜᱟᱜᱼᱟ ᱟᱫᱚ ᱚᱱᱛᱮᱱᱟᱜ ᱥᱤᱨᱤᱧ ᱫᱚ ᱦᱟᱸᱜ ᱩᱱᱟᱹᱜ ᱜᱟᱱ ᱫᱚ ᱵᱟᱹᱧ ᱞᱟᱹᱭᱫᱟ ᱜᱟᱞᱢᱟᱨᱟᱣ